ᱦᱮᱸ ᱦᱮᱞᱳ ᱟᱪᱪᱷᱟ ᱞᱟᱹᱭᱫᱟᱹᱧ ᱪᱮᱫ ᱠᱚ ᱞᱟᱹᱭᱟ ᱱᱚᱣᱟ ᱡᱷᱟᱲᱠᱷᱚᱸᱰ ᱦᱚᱱᱚᱛ ᱨᱮ ᱟᱵᱚ ᱥᱟᱱᱛᱟᱲ ᱠᱚ ᱟᱠᱚᱣᱟᱜ ᱪᱮᱫ ᱪᱮᱫ ᱯᱚᱨᱚᱵᱽ ᱯᱩᱱᱟᱹᱭ ᱠᱚ ᱦᱩᱭᱩᱜ ᱜᱮᱭᱟ ᱱᱚᱣᱟ ᱟᱹᱛᱩ

ᱟᱪᱪᱷᱟ ᱛᱟᱦᱚᱞᱮ ᱱᱚᱣᱟ ᱵᱟᱦᱟ ᱯᱚᱨᱚᱵᱽ ᱫᱚ ᱛᱤᱥ ᱦᱩᱭᱩᱜᱼᱟ ᱫᱳᱞ ᱯᱩᱨᱱᱤᱢᱟ ᱯᱚᱨᱮ ᱟᱪᱪᱷᱟ ᱟᱨ ᱚᱠᱟᱞᱮᱠᱟ ᱯᱮ ᱢᱟᱱᱟᱣ ᱜᱮᱭᱟ ᱱᱚᱣᱟ ᱵᱟᱦᱟ ᱯᱚᱨᱚᱵᱽ ᱫᱚ ᱟᱯᱮ ᱟᱹᱛᱩ ᱨᱮᱱ ᱦᱚᱲ ᱠᱚᱛᱮ ᱚᱠᱟᱞᱮᱠᱟ ᱯᱮ ᱢᱟᱱᱟᱣᱟ

ᱦᱳᱭ ᱛᱚ ᱟᱨ ᱛᱟᱞᱚᱦᱮ ᱩᱢ ᱢᱟᱦᱟ ᱦᱤᱞᱳᱜ ᱨᱮᱫᱚ ᱛᱟᱦᱚᱞᱮ ᱚᱠᱟᱞᱮᱠᱟ ᱯᱮ ᱵᱚᱸᱜᱟ ᱵᱩᱨᱩᱭᱟ

ᱦᱮᱸ ᱟᱪᱪᱷᱟ

ᱥᱮ ᱱᱚᱣᱟ ᱫᱚ ᱵᱟᱦᱟ ᱵᱚᱸᱜᱟ ᱨᱮ ᱱᱚᱣᱟᱴᱟᱜ ᱯᱚᱨᱚᱵᱽ ᱯᱮ ᱢᱟᱱᱟᱣᱟ ᱟᱨ ᱮᱨ ᱮᱴᱟᱜ ᱮᱴᱟᱜ

ᱟᱨ ᱤᱭᱟᱹ ᱪᱮᱫ ᱠᱚ ᱞᱟᱹᱭᱟ ᱥᱚᱦᱨᱟᱭ ᱵᱚᱸᱜᱟ ᱨᱮᱫᱚ

ᱟᱨ ᱱᱚᱣᱟ ᱥᱚᱦᱚᱨᱟᱭ ᱯᱚᱨᱚᱵ ᱨᱮᱫᱚ ᱟᱪᱪᱷᱟ ᱦᱮᱸ ᱴᱷᱤᱠᱜᱮᱭᱟ ᱱᱚᱣᱟ ᱥᱚᱦᱚᱨᱟᱭ ᱯᱚᱨᱚᱵᱽ ᱨᱮᱫᱚ ᱛᱟᱦᱚᱞᱮ ᱛᱤᱱᱟᱹᱜ ᱫᱤᱱ ᱯᱮ ᱢᱟᱱᱟᱣᱮᱫᱟ ᱟᱪᱪᱷᱟ ᱱᱟᱯᱟᱭ ᱜᱮ ᱴᱷᱤᱠᱜᱮᱭᱟ ᱛᱟᱦᱚᱞᱮ ᱱᱟᱯᱟᱭ ᱜᱮ ᱛᱟᱞᱚᱦᱮ ᱟᱯᱮ ᱱᱚᱣᱟ ᱟᱹᱛᱩ ᱦᱚᱲᱟᱛᱮ ᱵᱷᱟᱹᱜᱤ ᱜᱮ ᱯᱚᱨᱚᱵᱽ ᱠᱚᱜᱚ ᱯᱮ ᱢᱟᱱᱟᱣ ᱜᱮᱭᱟ ᱟᱨ ᱱᱚᱝᱠᱟ ᱜᱮ ᱢᱟᱱᱟᱣᱟᱠᱟᱜᱮ ᱛᱟᱦᱮᱸ ᱫᱚ ᱵᱷᱟᱹᱜᱤᱭᱟ ᱡᱮ ᱟᱵᱚ ᱥᱟᱱᱛᱟᱲ ᱥᱚᱢᱟᱡᱽ ᱨᱮ ᱟᱵᱚ ᱱᱚᱣᱟ ᱟᱵᱚᱣᱟᱜ ᱟᱹᱨᱤ ᱞᱮᱠᱟᱛᱮ ᱱᱚᱣᱟ ᱠᱚ ᱢᱮᱱᱟᱜ ᱛᱟᱵᱚᱱᱟ ᱵᱚᱸᱜᱟ ᱵᱩᱨᱩ ᱥᱮ ᱯᱚᱨᱚᱵᱽ ᱯᱩᱱᱟᱹᱭ ᱱᱚᱣᱟ ᱠᱚᱫᱚ ᱢᱟᱱᱟᱣ ᱜᱮ ᱞᱟᱹᱠᱛᱤᱭᱟᱱ ᱠᱟᱱᱟ